ᱱᱚᱣᱟ ᱥᱩᱨ ᱥᱩᱯᱩᱨ ᱯᱚᱛᱚᱵ ᱢᱮᱱᱟᱜᱼᱟ ᱯᱚᱛᱚᱵ ᱢᱩᱨᱟᱹᱭ ᱢᱮᱱᱟᱜᱼᱟ ᱡᱟᱦᱟᱸ ᱟᱹᱰᱤ ᱥᱚᱠᱛᱚ ᱠᱚ ᱵᱷᱤᱲ ᱟᱠᱚ ᱟᱨ ᱱᱩᱭ ᱡᱟᱦᱟᱸᱭ ᱯᱚᱛᱚᱵ ᱫᱳᱠᱟᱱ ᱢᱮᱱᱟᱜᱼᱟ ᱵᱚᱭᱫᱚᱱᱟᱛᱷ ᱦᱟᱸᱥᱫᱟ ᱧᱩᱛᱩᱢᱟᱱ ᱢᱮᱱᱟᱜ ᱛᱟᱭᱟ ᱟᱹᱰᱤ ᱜᱟᱱ ᱚᱱᱟ ᱠᱟᱹᱦᱱᱤ ᱞᱮᱠᱟᱱ ᱠᱚᱢᱮᱰᱤ ᱠᱟᱹᱦᱱᱤ ᱟᱭᱢᱟ ᱰᱚᱜᱚᱨ ᱥᱟᱠᱟᱢ ᱯᱟᱲᱦᱟᱣ ᱵᱟᱞᱟ ᱢᱮᱱᱟᱜ ᱟᱭᱛᱟ ᱟᱹᱰᱤ ᱥᱚᱠᱛᱚ ᱠᱚ ᱵᱷᱤᱲᱚᱜ ᱟᱠᱚ ᱢᱟᱱᱮ ᱟᱹᱰᱤ ᱢᱚᱡᱽ ᱢᱚᱡᱽ ᱟᱜ ᱢᱮᱱᱟᱜ ᱰᱚᱜᱚᱨ ᱢᱮᱱᱟᱜᱼᱟ ᱰᱚᱜᱚᱨ ᱥᱟᱠᱟᱢ ᱢᱮᱱᱟᱜᱼᱟ ᱱᱚᱣᱟ ᱯᱚᱛᱚᱵ ᱛᱟᱭ ᱟᱹᱰᱤ ᱵᱮᱥᱤ ᱪᱚᱞᱛᱤ ᱜᱮᱛᱟᱭᱟ ᱚᱱᱟᱨᱮ ᱟᱹᱰᱤ ᱟᱹᱠᱷᱨᱤᱧᱚᱜ ᱛᱟᱭᱟ ᱱᱚᱣᱟ ᱥᱩᱨ ᱥᱩᱯᱩᱨ ᱨᱮ ᱤᱱᱟᱹ ᱥᱟᱶᱛᱮ ᱟᱨᱚ ᱟᱭᱢᱟ ᱢᱮᱱᱟᱜᱼᱟ ᱯᱚᱛᱚᱵ ᱫᱚᱠᱟᱱ ᱡᱟᱦᱟᱸ ᱥᱟᱹᱵᱤᱱ ᱠᱚ ᱠᱚ ᱦᱟᱛᱟᱣ ᱟᱠᱚ ᱚᱱᱟ ᱞᱮᱠᱟᱛᱮ ᱟᱹᱰᱤ ᱜᱟᱱ ᱠᱚ ᱦᱤᱡᱩᱜ ᱟᱠᱚ ᱵᱮᱥ ᱵᱮᱥᱟᱜ ᱠᱤᱛᱟᱹᱵ ᱠᱚ ᱠᱤᱨᱤᱧ ᱤᱫᱤᱭᱟᱠᱚ ᱵᱷᱟᱹᱜᱤ ᱵᱷᱟᱹᱜᱤ ᱠᱤᱛᱟᱹᱵ ᱪᱤᱴᱷᱤ ᱠᱚ ᱠᱚ ᱚᱞ ᱛᱟᱦᱮᱱᱟ ᱫᱚ ᱠᱟᱹᱦᱱᱤ ᱛᱟᱦᱮᱱᱟ ᱱᱟᱴᱚᱠ ᱛᱟᱦᱮᱱᱟ ᱡᱚᱛᱚ ᱞᱮᱠᱟᱱᱟᱜ ᱟᱭᱢᱟ ᱠᱤᱪᱷᱩ ᱛᱟᱦᱮᱱᱟ ᱚᱱᱟᱨᱮ ᱟᱹᱰᱤ ᱠᱤᱪᱷᱩ ᱥᱤᱫᱪᱷᱤᱛ ᱜᱮᱭᱟᱱ ᱟᱹᱰᱤ ᱨᱚᱠᱚᱢᱟᱜ ᱧᱟᱢᱚᱜᱼᱟ ᱫᱚᱢ ᱟᱹᱰᱤ ᱥᱤᱠᱷᱪᱷᱟ ᱧᱟᱢᱚᱜᱼᱟ ᱚᱱᱟ ᱠᱤᱛᱟᱹᱵ ᱟᱹᱰᱤ ᱵᱮᱥ ᱢᱮᱱᱟᱜᱼᱟ ᱟᱹᱰᱤ ᱨᱚᱠᱚᱢ ᱠᱤᱛᱟᱹᱵ ᱯᱟᱲᱦᱟᱣ ᱠᱟᱛᱮ ᱜᱮ ᱟᱹᱰᱤ ᱦᱚᱲ ᱟᱹᱰᱤ ᱨᱚᱠᱚᱢ ᱜᱮᱭᱟᱱ ᱵᱚᱱ ᱦᱟᱛᱟᱣ ᱠᱟᱜᱼᱟ